ᱰᱮᱝᱜᱩ ᱨᱩᱣᱟᱹ ᱥᱮ ᱢᱮᱞᱮᱨᱤᱭᱟᱹ ᱞᱮᱠᱟᱱ ᱨᱳᱜᱽ ᱟᱡᱟᱨ ᱠᱚᱫᱚ ᱥᱤᱠᱲᱤᱡ ᱜᱮᱨ ᱠᱷᱚᱱ ᱥᱤᱨᱡᱟᱹᱣ ᱫᱟᱲᱮᱭᱟᱜᱼᱟ ᱚᱱᱟᱠᱚ ᱴᱮᱠᱟᱣ ᱫᱟᱨᱟᱢ ᱞᱟᱹᱜᱤᱫ ᱛᱮᱫᱚ ᱟᱭᱢᱟ ᱟᱭᱢᱟ ᱞᱮᱠᱟᱱ ᱦᱚᱨᱟᱠᱚ ᱢᱮᱱᱟᱜᱼᱟ ᱚᱱᱟᱠᱚ ᱥᱚᱞᱚᱢ ᱞᱚᱴᱚᱢ ᱞᱮᱠᱷᱟᱱᱜᱮ ᱡᱟᱹᱱᱤᱡ ᱠᱷᱟᱱ ᱰᱮᱝᱜᱩ ᱢᱮᱞᱮᱨᱤᱭᱟ ᱞᱮᱠᱟᱱ ᱨᱳᱜᱽ ᱟᱡᱟᱨ ᱠᱷᱚᱱ ᱫᱩᱜ ᱫᱟᱨᱟᱢᱚᱜ ᱨᱮᱱᱟᱜ ᱩᱯᱚᱠᱟᱨ ᱧᱟᱢ ᱫᱟᱲᱮᱭᱟᱜᱼᱟ ᱪᱮᱫᱟᱜ ᱥᱮ ᱧᱤᱫᱟᱹ ᱡᱟᱹᱯᱤᱫ ᱥᱟᱲᱟ ᱥᱟᱹᱛᱤᱧ ᱛᱟᱞᱟᱧᱤᱫᱟᱹ ᱥᱤᱠᱲᱤᱡ ᱠᱚ ᱜᱮᱨ ᱞᱮᱢᱠᱷᱟᱱ ᱢᱮᱞᱮᱨᱤᱭᱟᱹ ᱟᱡᱟᱨ ᱨᱮᱢ ᱯᱟᱲᱟᱣ ᱫᱟᱲᱮᱭᱟᱜᱼᱟ ᱚᱱᱟ ᱴᱮᱠᱟᱣ ᱫᱟᱨᱟᱢ ᱞᱟᱹᱜᱤᱫ ᱛᱮᱠᱷᱟᱱ ᱫᱚ ᱫᱤᱱ ᱦᱤᱞᱳᱜ ᱜᱮ ᱢᱚᱥᱟᱨᱤ ᱵᱷᱤᱛᱤᱨ ᱨᱮ ᱡᱟᱹᱯᱤᱫ ᱦᱩᱭᱩᱜ ᱛᱟᱢᱟ ᱛᱚᱵᱮ ᱠᱷᱟᱱᱜᱮ ᱱᱚᱣᱟᱠᱚ ᱠᱷᱚᱱ ᱫᱩᱜ ᱫᱟᱨᱟᱢᱚᱜ ᱨᱮᱱᱟᱜ ᱚᱯᱥᱚᱨ ᱫᱚᱢ ᱧᱟᱢ ᱫᱟᱲᱮᱭᱟᱜᱼᱟ